ᱚᱱᱟ ᱠᱟᱨᱠᱷᱟᱱᱟ ᱠᱚ ᱩᱰᱩᱠ ᱠᱟᱛᱮᱫ ᱡᱮᱢᱚᱱ ᱱᱚᱜᱼᱚᱭ ᱜᱮᱸᱫᱟᱜ ᱠᱟᱨᱠᱷᱟᱱᱟ ᱠᱚ ᱦᱮᱸ ᱨᱚᱰ ᱠᱟᱨᱠᱷᱟᱱᱟ ᱠᱚ ᱢᱮᱲᱦᱮᱫ ᱠᱟᱨᱠᱷᱟᱱᱟ ᱠᱚ ᱟᱹᱰᱤ ᱨᱚᱠᱚᱢ ᱠᱟᱨᱠᱷᱟᱱᱟ ᱩᱰᱩᱜ ᱠᱟᱱᱟ ᱟᱨ ᱡᱤᱱᱤᱥ ᱠᱚ ᱠᱤᱨᱤᱧ ᱠᱟᱛᱮᱫ ᱨᱮᱦᱚᱸ ᱫᱟᱢ ᱠᱟᱛᱮᱫ ᱦᱚᱸ ᱠᱤᱨᱤᱧ ᱜᱮ ᱦᱩᱭᱩᱜᱼᱟ ᱟᱨ ᱡᱩᱫᱤ ᱵᱟᱡᱟᱨ ᱨᱮ ᱥᱮᱱ ᱠᱟᱛᱮᱫ ᱟᱢᱟᱜ ᱯᱩᱭᱥᱟᱹ ᱵᱟᱹᱱᱩᱜᱼᱟ ᱡᱤᱱᱤᱥ ᱮᱢ ᱠᱩᱥᱤᱭᱟᱫᱟ ᱛᱟᱦᱞᱮ ᱦᱟᱛᱟᱣ ᱜᱮᱭᱟ ᱱᱤᱛᱚᱜ ᱫᱚ ᱰᱤᱡᱤᱴᱮᱞ ᱩᱰᱩᱜ ᱠᱟᱛᱮᱫ ᱱᱤᱛᱚᱜ ᱫᱚ ᱯᱷᱳᱱ ᱛᱮᱦᱚᱸ ᱯᱮᱢᱮᱱᱴ ᱫᱚ ᱜᱟᱱᱚᱜᱼᱟ ᱠᱤᱱᱛᱩ ᱱᱚᱣᱟ ᱠᱚ ᱡᱤᱱᱤᱥ ᱦᱟᱛᱟᱣ ᱠᱟᱛᱮᱫ ᱦᱚᱸ ᱯᱚᱭᱥᱟ ᱵᱟᱝ ᱛᱟᱦᱮᱸ ᱠᱟᱛᱮᱫ ᱦᱚᱸ ᱢᱟᱱᱮ ᱯᱷᱳᱱ ᱛᱮ ᱤᱭᱟᱹ ᱠᱟᱛᱮᱫ ᱯᱮᱢᱮᱱᱴ ᱟᱭ ᱡᱟᱦᱟᱢ ᱠᱩᱥᱤ ᱠᱟᱣᱫᱟ ᱚᱱᱟ ᱫᱚ ᱚᱱᱠᱟᱜᱮ ᱦᱩᱭᱩᱜ ᱟᱛᱚ ᱟᱨ ᱫᱚ ᱟᱵᱚ ᱫᱚ ᱡᱮᱢᱚᱱ ᱱᱚᱜᱼᱚᱭ ᱡᱤᱱᱤᱥ ᱠᱚᱨᱮᱱᱟᱜ ᱫᱟᱢ ᱪᱮᱫᱠᱟ ᱟᱨ ᱤᱭᱟᱹ ᱱᱚᱜᱼᱚᱭ ᱱᱤᱛᱚᱜ ᱵᱟᱸᱫᱮᱱᱟᱜ ᱥᱮ ᱞᱩᱜᱽᱲᱤᱡ ᱞᱟᱯᱚᱜ ᱠᱚᱨᱮᱱᱟᱜ ᱦᱚᱸ ᱱᱤᱛᱚᱜ ᱫᱚ ᱡᱷᱚᱛᱚ ᱜᱮ ᱫᱟᱢ ᱵᱮᱥᱤᱭᱮᱱᱟ ᱟᱨ ᱱᱤᱛᱚᱜ ᱫᱚ ᱟᱵᱚ ᱫᱚ ᱯᱷᱳᱱ ᱠᱚᱛᱮ ᱨᱮᱦᱚᱸ ᱵᱚᱱ ᱵᱷᱮᱡᱟ ᱫᱟᱲᱮᱭᱟᱜᱼᱟ ᱯᱚᱭᱥᱟ ᱫᱚ